ᱟᱹᱱ ᱢᱮᱱᱮᱫ ᱟᱹᱭᱤᱱ ᱯᱩᱛᱷᱤ ᱵᱮᱱᱟᱣ ᱦᱩᱭ ᱞᱮᱱ ᱠᱷᱟᱱ ᱱᱚᱣᱟ ᱫᱚ ᱚᱠᱟ ᱞᱮᱠᱟᱛᱮ ᱵᱮᱱᱟᱣ ᱦᱩᱭᱩᱜᱼᱟ ᱡᱟᱦᱟᱸ ᱞᱮᱠᱟ ᱟᱹᱱ ᱯᱩᱛᱷᱤ ᱵᱮᱱᱟᱣ ᱢᱟᱲᱟᱝ ᱨᱮ ᱯᱳᱭᱞᱳ ᱫᱚ ᱟᱹᱱ ᱵᱟᱲᱟᱭ ᱞᱟᱹᱠᱛᱤ ᱠᱟᱱᱟ ᱤᱱᱟᱹ ᱯᱚᱨᱮ ᱥᱟᱱᱟᱢ ᱦᱚᱲ ᱡᱟᱛᱮ ᱠᱚ ᱢᱟᱱᱟᱣ ᱢᱟ ᱚᱱᱠᱟᱱ ᱚᱞ ᱵᱮᱞ ᱠᱚᱜᱮ ᱚᱞᱨᱮᱭᱟᱜ ᱞᱟᱹᱠᱛᱤ ᱠᱟᱱᱟ ᱟᱨ ᱥᱟᱶᱛᱮ ᱚᱞᱛᱚᱞ ᱛᱟᱦᱮᱱ ᱢᱟ ᱟᱨ ᱥᱟᱱᱟᱢ ᱦᱚᱲ ᱠᱚᱴᱷᱮᱱ ᱱᱚᱣᱟ ᱯᱟᱥᱱᱟᱣ ᱨᱮᱱᱟᱜ ᱵᱚᱱᱫᱮᱡ ᱠᱚᱨᱟᱣ ᱦᱩᱭᱩᱜᱼᱟ